ᱰᱨᱟᱭᱵᱷᱟᱨ ᱫᱟᱫᱟ ᱤᱧ ᱯᱩᱨᱩᱞᱤᱭᱟᱹᱧ ᱥᱮᱱᱚᱜᱼᱟ ᱟᱨᱮᱢ ᱟᱬᱜᱚ ᱠᱟᱹᱫᱤᱧᱟ ᱰᱨᱟᱭᱵᱷᱟᱨ ᱫᱟᱫᱟ ᱦᱩᱸ ᱢᱮᱱᱮᱛ ᱛᱟᱦᱮᱱᱟᱹᱧ ᱥᱮᱱᱚᱜ ᱟᱹᱧ ᱟᱬᱜᱚ ᱟᱫᱚ ᱟᱬᱜᱚ ᱠᱟᱫᱤᱧᱟ ᱯᱩᱨᱩᱞᱤᱭᱟᱹ ᱨᱮ ᱟᱫᱚ ᱟᱹᱰᱤ ᱟᱹᱰᱤ ᱥᱟᱨᱦᱟᱣ ᱫᱟᱫᱟ ᱟᱫᱚ ᱢᱟ ᱟᱫᱚ ᱤᱧ ᱯᱟᱥᱴᱟ ᱥᱮᱫ ᱠᱷᱚᱱ ᱫᱟᱫᱟ ᱟᱹᱰᱤ ᱥᱟᱨᱦᱟᱣ